ᱤᱧᱟᱹᱜ ᱡᱤᱣᱤ ᱠᱷᱟᱰᱟᱣ ᱞᱟᱹᱜᱤᱫ ᱟᱹᱰᱤ ᱜᱟᱱ ᱜᱮ ᱠᱷᱟᱡᱽᱱᱟᱢᱟ ᱞᱟᱹᱠᱛᱤᱭᱟ ᱚᱱᱟ ᱞᱟᱹᱜᱤᱫ ᱤᱧ ᱠᱟᱹᱴᱤᱡ ᱞᱟᱹᱴᱩ ᱡᱤᱭᱟᱹᱞᱤᱧ ᱵᱮᱵᱚᱦᱟᱨ ᱠᱚᱣᱟ ᱩᱱᱠᱩ ᱫᱚᱠᱚ ᱦᱩᱭᱩᱜ ᱠᱟᱱᱟ ᱡᱮᱢᱚᱱ ᱠᱟᱰᱟ ᱥᱩᱠᱨᱤ ᱥᱤᱢ ᱥᱤᱢ ᱜᱮᱰᱮ ᱜᱟᱹᱰᱭᱟᱹ ᱨᱮᱱ ᱦᱟᱹᱠᱩ ᱩᱱᱠᱩ ᱛᱮᱜᱮ ᱤᱟᱹᱜ ᱡᱤᱣᱤ ᱪᱟᱞᱟᱣ ᱞᱟᱹᱜᱤᱫ ᱠᱷᱟᱡᱽᱱᱟ ᱧᱟᱢ ᱞᱟᱹᱜᱤᱫ ᱡᱤᱭᱟᱹᱞᱤ ᱠᱚᱹᱧ ᱵᱮᱵᱚᱦᱟᱨ ᱠᱚ ᱜᱮᱭᱟ